ᱩᱛᱛᱚᱨ ᱫᱤᱱᱟᱡᱽᱯᱩᱨ ᱨᱮᱱ ᱢᱟᱜᱽ ᱵᱚᱸᱜᱟ ᱫᱚ ᱥᱚᱦᱚᱨᱟᱭ ᱵᱚᱸᱜᱟ ᱟᱨ ᱯᱷᱟᱹᱜᱩᱱ ᱵᱚᱸᱜᱟ ᱟᱨ ᱯᱷᱟᱹᱜᱩᱱ ᱵᱚᱸᱜᱟ ᱨᱮᱫᱚ ᱵᱟᱦᱟ ᱵᱚᱸᱜᱟ ᱱᱤᱭᱟᱹ ᱫᱚ ᱟᱹᱰᱤ ᱨᱟᱹᱥᱠᱟᱹ ᱟᱵᱚᱣᱟᱜ ᱯᱚᱨᱚᱵ ᱠᱟᱱ ᱛᱟᱵᱚᱱᱟ ᱯᱮᱲᱟ ᱠᱩᱴᱩᱢ ᱠᱚ ᱱᱮᱣᱛᱟ ᱠᱟᱛᱮᱫ ᱠᱚ ᱦᱤᱡᱩᱜᱼᱟ ᱦᱮᱡ ᱠᱟᱛᱮᱫ ᱤᱭᱟᱹ ᱡᱚᱛᱚ ᱦᱚᱲ ᱢᱤᱞᱮᱛᱮ ᱟᱵᱚᱣᱟᱜ ᱟᱹᱰᱤ ᱟᱱᱚᱱᱫᱚ ᱜᱮ ᱟᱹᱭᱠᱟᱹᱜᱼᱟ ᱟᱨ ᱱᱤᱭᱟᱹ ᱫᱚ ᱟᱹᱰᱤ ᱥᱮᱫᱟᱭ ᱠᱷᱚᱱᱜᱮ ᱥᱮᱫᱟᱭ ᱦᱟᱲᱟᱢ ᱠᱚ ᱵᱩᱲᱦᱤ ᱠᱚ ᱱᱤᱭᱟᱹ ᱠᱚᱫᱚ ᱟᱹᱨᱤᱪᱟᱹᱞᱤ ᱠᱚ ᱫᱚᱦᱚᱣ ᱠᱟᱜ ᱛᱟᱵᱚᱱᱟ ᱟᱨ ᱱᱤᱭᱟᱹ ᱟᱹᱨᱤᱪᱟᱹᱞᱤ ᱫᱚ ᱟᱵᱚ ᱯᱟᱸᱡᱟ ᱛᱮᱜᱮ ᱦᱩᱭᱩᱜ ᱛᱟᱵᱚᱱᱟ